ᱱᱟᱜᱟᱢ ᱛᱟᱞᱟᱛᱮ ᱟᱵᱚ ᱫᱚ ᱟᱵᱚ ᱥᱟᱱᱛᱟᱲ ᱵᱟᱝ ᱠᱷᱮᱨᱣᱟᱲ ᱦᱚᱯᱚᱱ ᱠᱚᱫᱚ ᱟᱹᱰᱤ ᱞᱮᱠᱟᱱᱟᱜ ᱢᱮᱱᱟᱜᱼᱟ ᱢᱮᱱᱫᱚ ᱵᱤᱱᱛᱤ ᱡᱟᱦᱟᱸ ᱡᱮ ᱵᱤᱱ ᱵᱤᱱ ᱛᱤ ᱛᱮ ᱚᱞ ᱫᱚᱦᱚ ᱠᱟᱛᱮᱫ ᱢᱮᱱᱟᱜᱼᱟ ᱚᱱᱟ ᱜᱮᱵᱚᱱ ᱢᱮᱛᱟᱜᱼᱟ ᱵᱤᱱᱛᱤ ᱢᱮᱱᱢᱮ ᱵᱷᱟᱸᱰᱟᱱ ᱵᱤᱱᱛᱤ ᱵᱟᱯᱞᱟ ᱵᱤᱱᱛᱤ ᱡᱚᱢᱥᱤᱢ ᱵᱤᱱᱛᱤ ᱱᱚᱣᱟ ᱠᱚᱨᱮ ᱠᱷᱚᱱ ᱵᱟᱰᱟᱭᱚᱜᱼᱟ ᱱᱟᱜᱟᱢ ᱡᱤᱱᱤᱥ ᱫᱚ ᱢᱟᱲᱟᱝ ᱪᱮᱫ ᱞᱮᱠᱟ ᱵᱚᱱ ᱠᱷᱮᱨᱣᱟᱞ ᱵᱚᱱ ᱛᱟᱦᱮᱸ ᱠᱟᱱᱟ ᱚᱱᱟ ᱡᱤᱱᱤᱥ ᱱᱚᱣᱟ ᱵᱤᱱᱛᱤ ᱵᱤᱱᱛᱤ ᱛᱮ ᱚᱞ ᱫᱚᱦᱚ ᱟᱠᱟᱱ ᱵᱤᱱ ᱠᱟᱜᱚᱡᱽ ᱛᱮ ᱠᱚᱞᱚᱢ ᱛᱮ ᱚᱞ ᱫᱚᱦᱚ ᱟᱠᱟᱱ ᱡᱤᱱᱤᱥᱜᱮ ᱦᱟᱸᱜ ᱡᱟᱦᱟᱸ ᱨᱮ ᱚᱞ ᱛᱚᱞ ᱠᱟᱛᱮᱫ ᱢᱮᱱᱟᱜᱼᱟ ᱚᱱᱟ ᱜᱮᱵᱚᱱ ᱢᱮᱛᱟᱜᱼᱟ ᱵᱤᱱᱛᱤ ᱵᱷᱟᱸᱰᱟᱱ ᱵᱤᱱᱛᱤ ᱠᱷᱚᱱᱟᱜ ᱮᱦᱚᱵ ᱵᱟᱲᱟᱭᱚᱜᱼᱟ ᱡᱮ ᱚᱛ ᱩᱯᱮᱞ ᱢᱟᱹᱱᱢᱤ ᱥᱤᱨᱡᱚᱱ ᱠᱟᱛᱷᱟ ᱢᱮᱱᱟᱜᱼᱟ ᱡᱚᱢᱥᱤᱢ ᱵᱤᱱᱛᱤ ᱨᱮ ᱪᱮᱫ ᱞᱮᱠᱟ ᱟᱵᱚ ᱡᱟᱹᱛᱤ ᱡᱟᱹᱛᱤ ᱵᱮᱜᱚᱨ ᱡᱟᱦᱟᱸ ᱜᱮ ᱯᱟᱹᱨᱤᱥ ᱵᱟᱭ ᱯᱟᱹᱨᱤᱥ ᱪᱮᱛᱟᱱ ᱛᱮ ᱡᱟᱦᱟᱸ ᱢᱮᱱᱟᱜᱼᱟ ᱵᱤᱱᱛᱤᱭᱟ ᱵᱚᱱ ᱚᱱᱟ ᱡᱤᱱᱤᱥ ᱠᱚᱜᱮ ᱱᱚᱣᱟ ᱡᱤᱱᱤᱥ ᱨᱮ ᱱᱟᱜᱟᱢ ᱨᱮᱫᱚ ᱵᱟᱰᱟᱭ ᱧᱟᱢᱚᱜᱼᱟ